ᱥᱚᱨᱠᱟᱨᱤ ᱥᱠᱤᱢ ᱠᱚᱫᱚ ᱦᱩᱭᱩᱜ ᱠᱟᱱᱟ ᱥᱩᱵᱩᱡᱽ ᱥᱟᱹᱛᱷᱤ ᱞᱚᱠᱠᱷᱤ ᱵᱷᱟᱱᱰᱟᱨ ᱠᱚᱭᱱᱟᱨᱥᱨᱤ ᱥᱟᱥᱛᱟ ᱥᱟᱹᱛᱷᱤ ᱠᱤᱥᱚᱠ ᱵᱩᱱᱫᱷᱩ ᱠᱷᱟᱫᱽᱫᱚ ᱥᱟᱹᱛᱷᱤ ᱡᱮᱢᱚᱱ ᱥᱚᱵᱩᱡᱽ ᱥᱟᱹᱛᱷᱤ ᱫᱚ ᱥᱟᱭᱠᱤᱞ ᱛᱮ ᱥᱠᱩᱞ ᱪᱟᱞᱟᱣ ᱦᱤᱡᱩᱜ ᱜᱟᱱᱚᱜᱼᱟᱱ ᱞᱩᱠᱠᱷᱤ ᱵᱷᱟᱱᱰᱟᱨ ᱫᱚ ᱢᱟᱥ ᱛᱤᱭᱩᱜ ᱞᱮᱱ ᱠᱷᱟᱱ ᱜᱮ ᱯᱚᱭᱥᱟ ᱧᱟᱢᱚᱜᱼᱟ ᱠᱚᱭᱱᱟᱥᱨᱤ ᱫᱚ ᱟᱴᱷᱮᱨᱚ ᱵᱚᱪᱷᱚᱨ ᱛᱤᱭᱩᱜ ᱞᱮᱱ ᱠᱷᱟᱱ ᱜᱤ ᱥᱠᱩᱞ ᱠᱷᱚᱱ ᱯᱚᱭᱥᱟ ᱧᱟᱢᱚᱜᱼᱟᱱ ᱥᱟᱥᱛᱚ ᱥᱟ ᱛᱷᱤ ᱫᱚ ᱵᱤᱱᱟᱹ ᱯᱚᱭᱥᱟ ᱛᱮ ᱪᱤᱠᱤᱛᱥᱟ ᱜᱟᱱᱚᱜᱼᱟᱱ ᱠᱤᱥᱚᱠ ᱵᱩᱱᱫᱷᱩ ᱫᱚ ᱪᱟᱥ ᱛᱤᱭᱩᱜ ᱞᱮᱱ ᱠᱷᱟᱱ ᱜᱮ ᱯᱚᱭᱥᱟ ᱧᱟᱢᱚᱜᱼᱟᱱ ᱠᱷᱟᱫᱽᱫᱚ ᱥᱟᱹᱛᱷᱤ ᱫᱚ ᱨᱟᱥᱚᱱ ᱧᱟᱢᱚᱜᱼᱟᱱ ᱡᱟᱦᱟᱸ ᱫᱚ ᱡᱚᱢ ᱨᱮᱱᱟᱜ ᱟᱱᱟᱴ ᱵᱟᱝ ᱦᱩᱭᱩᱜᱼᱟ ᱚᱱᱟ ᱚᱝᱠᱟ ᱠᱟᱛᱮᱫ ᱤᱧ ᱩᱯᱚᱠᱟᱨᱤᱧ ᱧᱟᱢᱟ